ᱦᱮᱸ ᱟᱞᱮᱭᱟᱜ ᱴᱚᱴᱷᱟ ᱨᱮᱫᱚ ᱚᱱᱟ ᱥᱮᱯᱷᱟ ᱚᱱᱩᱡᱟᱭᱤ ᱨᱩᱞᱛᱮ ᱪᱟᱞᱟᱜ ᱨᱮᱦᱚᱸ ᱡᱮᱢᱚᱱ ᱞᱟᱹᱴᱩ ᱠᱟᱛᱮᱫ ᱛᱟᱦᱮᱸ ᱞᱮᱱᱠᱷᱟᱱ ᱫᱚ ᱮᱴᱟᱜ ᱨᱚᱠᱚᱢᱟᱜ ᱠᱟᱹᱴᱤᱡ ᱠᱟᱹᱴᱤᱡ ᱛᱟᱦᱮᱸ ᱞᱮᱱᱠᱷᱟᱱ ᱫᱚ ᱮᱴᱟᱜ ᱨᱚᱠᱚᱢ ᱞᱟᱹᱴᱩ ᱠᱟᱛᱮᱫ ᱛᱟᱦᱮᱸ ᱞᱮᱱᱠᱷᱟᱱ ᱫᱚ ᱚᱸᱰᱮ ᱡᱟᱦᱟᱸᱴᱟᱜ ᱨᱮᱯᱷᱟᱨᱤᱭᱟᱥ ᱥᱤᱫᱽᱫᱷᱟᱱᱛᱚ ᱛᱟᱦᱮᱱ ᱚᱱᱟ ᱨᱮᱯᱷᱟᱨᱮᱱᱥ ᱨᱮᱭᱟᱜ ᱥᱤᱫᱽᱫᱷᱟᱱᱛᱚ ᱜᱮ ᱯᱩᱨᱟᱹ ᱯᱷᱟᱭᱱᱮᱞ ᱛᱟᱦᱮᱸᱫᱟ ᱟᱨ ᱩᱱᱤ ᱡᱚᱫᱤ ᱡᱟᱭ ᱞᱟᱹᱭ ᱛᱟᱭᱜᱮ ᱦᱳᱭᱳᱜᱼᱟ ᱟᱨ ᱮᱵᱚᱝ ᱨᱮᱯᱷᱟᱨᱮᱱᱥ ᱨᱮᱭᱟᱜ ᱫᱚ ᱵᱟᱝ ᱡᱮᱢᱚᱱ ᱞᱟᱭᱤᱥ ᱢᱮᱱᱟᱜᱼᱟ ᱟᱹᱰᱤ ᱢᱟᱨᱟᱝ ᱦᱟᱛ ᱢᱮᱱᱟᱜ ᱟᱠᱟᱫᱟ ᱟᱨ ᱥᱟᱶᱛᱮ ᱡᱚᱫᱤ ᱠᱟᱹᱴᱤᱡ ᱠᱷᱮᱞᱳᱰ ᱛᱟᱦᱮᱸ ᱞᱮᱱᱠᱷᱟᱱ ᱛᱟᱦᱞᱮ ᱚᱸᱰᱮ ᱫᱚ ᱨᱮᱯᱷᱟᱨᱤ ᱥᱟᱶᱛᱮ ᱠᱚᱢᱤᱴᱤ ᱭᱟᱜ ᱥᱤᱫᱽᱫᱷᱟᱱᱛᱚ ᱟᱹᱰᱤ ᱢᱟᱨᱟᱝ ᱜᱮ ᱛᱟᱦᱮᱱᱟ ᱚᱱᱟ ᱢᱩᱫᱽᱨᱮ ᱨᱮᱯᱷᱟᱨᱤ ᱵᱟ ᱠᱚᱢᱤᱴᱤ ᱡᱟ ᱠᱤᱱ ᱞᱟᱹᱭᱟ ᱤᱱᱟᱹᱜᱮ ᱟᱥᱚᱞ ᱥᱤᱫᱽᱫᱷᱟᱱᱛᱚ ᱵᱚᱞᱮᱜᱮ ᱢᱟᱱᱟᱜᱼᱟ ᱱᱤᱭᱟᱹ ᱠᱷᱚᱱ ᱩᱯᱚᱨ ᱥᱤᱧᱚᱛ ᱫᱚ ᱪᱮᱫᱦᱚᱸ ᱵᱟᱝ ᱦᱳᱭᱳᱜᱼᱟ ᱱᱤᱭᱟᱹ ᱠᱷᱚᱱ ᱟᱹᱰᱤ ᱡᱟᱹᱥᱛᱤ ᱡᱷᱟᱢᱮᱞᱟ ᱠᱚ ᱦᱳᱭ ᱞᱮᱱᱠᱷᱟᱱ ᱛᱟᱦᱚᱞᱮ ᱩᱱᱠᱩᱣᱟᱜ ᱠᱚᱢᱤᱴᱤ ᱭᱟᱜ ᱥᱤᱫᱽᱫᱷᱟᱱᱛᱚ ᱦᱤᱥᱟᱹᱵᱽᱛᱮ ᱩᱱᱠᱩ ᱡᱟᱦᱟᱸᱠᱚ ᱞᱟᱹᱭᱟ ᱚᱱᱟᱜᱮ ᱦᱳᱭᱳᱜᱼᱟ ᱟᱨ ᱩᱱᱠᱩ ᱡᱩᱫᱤ ᱚᱱᱟᱴᱤᱢ ᱵᱟᱝᱠᱚ ᱢᱟᱱᱟᱣ ᱞᱮᱠᱷᱟᱱ ᱵᱟᱨ ᱯᱮ ᱫᱷᱟᱣ ᱵᱟᱫ ᱞᱮᱠᱚ ᱠᱷᱟᱱ ᱟᱨ ᱡᱚᱫᱤ ᱠᱚ ᱢᱟᱱᱟᱣᱮ ᱠᱷᱟᱱ ᱨᱮᱯᱷᱟᱨᱤ ᱵᱟ ᱠᱚᱢᱤᱴᱤ ᱭᱟᱜ ᱥᱤᱫᱽᱫᱷᱟᱱᱛᱚ ᱛᱮᱜᱮ ᱪᱟᱞᱟᱜ ᱦᱳᱭᱳᱜ ᱛᱟᱠᱚᱣᱟ